ᱦᱮᱸ ᱤᱧ ᱫᱚ ᱱᱚᱜᱼᱚᱸᱭ ᱫᱟᱬᱟ ᱫᱚ ᱤᱧ ᱫᱚ ᱯᱟᱨᱠ ᱫᱟᱬᱟᱱᱤᱧ ᱠᱩᱥᱤᱭᱟᱜᱼᱟ ᱟᱨ ᱤᱧ ᱫᱚ ᱯᱟᱨᱠ ᱡᱩᱜᱽᱞᱤ ᱯᱟᱨᱠ ᱠᱚ ᱡᱮᱥᱮᱠᱤᱱ ᱧᱮᱞ ᱟᱠᱟᱟᱹᱧ ᱚᱱᱟ ᱠᱚ ᱞᱟᱹᱜᱤᱫ ᱤᱧ ᱢᱮᱱᱟ ᱠᱤ ᱤᱧ ᱫᱚ ᱯᱟᱨᱠ ᱫᱟᱬᱟᱱ ᱜᱮ ᱵᱮᱥᱤᱧ ᱵᱩᱡᱷᱟᱹᱣᱟ ᱟᱨ ᱚᱸᱰᱮ ᱢᱟᱱᱮ ᱜᱮ ᱡᱟᱦᱟᱸ ᱛᱤᱱᱟᱹᱜ ᱜᱮ ᱚᱸᱰᱮ ᱯᱟᱨᱠ ᱨᱮ ᱧᱮᱞ ᱡᱚᱝᱟᱜ ᱞᱮᱠᱟᱱ ᱢᱮᱱᱟᱜᱼᱟ ᱤᱧ ᱫᱚ ᱡᱚᱛᱚ ᱠᱚᱜᱮ ᱢᱟᱱᱮ ᱤᱱᱟᱹᱜᱮ ᱧᱮᱞ ᱧᱮᱞ ᱡᱚᱝ ᱛᱮ ᱨᱟᱹᱥᱠᱟᱹᱧ ᱵᱩᱡᱷᱟᱹᱣᱟ ᱟᱨ ᱚᱱᱟ ᱫᱟᱬᱟ ᱦᱚᱸ ᱚᱸᱰᱮ ᱫᱟᱬᱟ ᱟᱨ ᱨᱟᱹᱥᱠᱟᱹ ᱟᱹᱰᱤ ᱵᱮᱥ ᱱᱟᱯᱟᱭ ᱵᱩᱡᱷᱟᱹᱜᱼᱟ ᱡᱟᱦᱟᱸ ᱛᱤᱱᱟᱹᱜ ᱜᱮ ᱚᱸᱰᱮ ᱢᱟᱱᱮ ᱧᱮᱞ ᱡᱚᱝ ᱛᱮᱭᱟᱜ ᱢᱮᱱᱟᱜᱼᱟ ᱡᱮᱭᱥᱮ ᱠᱤ ᱚᱱᱟ ᱵᱳᱴᱤᱝ ᱦᱚᱢ ᱫᱟᱲᱮᱭᱟᱜᱼᱟ ᱵᱳᱴ ᱚᱱᱟ ᱰᱷᱚᱸᱜᱟ ᱠᱚᱨᱮᱢ ᱫᱮᱡ ᱫᱟᱲᱮᱭᱟᱜᱼᱟ ᱠᱤ ᱵᱟᱝ ᱧᱮᱞ ᱞᱟᱹᱜᱤᱫ ᱛᱮᱦᱚᱸ ᱟᱹᱰᱤ ᱜᱟᱱ ᱟᱹᱰᱤ ᱠᱤᱪᱷᱩ ᱡᱟᱱᱣᱟᱨ ᱠᱚ ᱢᱮᱱᱟᱜ ᱠᱚᱣᱟ ᱤᱧ ᱫᱚ ᱚᱱᱟ ᱞᱟᱹᱜᱤᱫ ᱛᱮ ᱤᱧ ᱫᱚ ᱚᱸᱰᱮ ᱫᱚ ᱥᱮᱱᱚᱜ ᱥᱟᱱᱟᱧᱟ ᱟᱨ ᱧᱮᱞ ᱥᱟᱱᱟᱧᱟ ᱟᱨ ᱜᱟᱛᱮ ᱠᱚ ᱥᱟᱞᱟᱜ ᱫᱩᱲᱩᱵ ᱠᱟᱛᱮᱱ ᱦᱚᱸ ᱢᱟᱱᱮ ᱠᱤ ᱠᱟᱛᱷᱟᱜ ᱥᱟᱱᱟᱧᱟ ᱚᱱᱟ ᱠᱚᱜᱮ ᱤᱧ ᱫᱚ ᱟᱹᱰᱤ ᱨᱟᱹᱥᱠᱟᱹᱧ ᱵᱩᱡᱷᱟᱹᱣᱟ ᱟᱹᱰᱤ ᱱᱟᱯᱟᱭᱤᱧ ᱵᱩᱡᱷᱟᱹᱣᱟ ᱤᱧ ᱫᱚ ᱡᱮᱭᱥᱮ ᱠᱤ ᱯᱟᱨᱠ ᱨᱮᱫᱚ ᱟᱹᱰᱤ ᱮᱢᱟᱱ ᱛᱮ ᱡᱤᱵᱽ ᱡᱚᱱᱛᱩ ᱠᱚ ᱛᱟᱠᱚ ᱛᱟᱦᱮᱱᱟ ᱩᱱᱠᱩ ᱩᱱᱠᱩ ᱠᱚᱢ ᱧᱮᱞ ᱠᱚᱣᱟ ᱢᱟᱱᱮ ᱡᱤᱣᱤ ᱠᱚ ᱛᱤᱱᱟᱹᱜ ᱨᱟᱹᱥᱠᱟᱹ ᱵᱩᱡᱷᱟᱹᱜᱼᱟ ᱤᱧ ᱫᱚ ᱤᱱᱟᱹᱜᱮ ᱤᱱᱟᱹ ᱠᱚᱜᱮ ᱨᱟᱹᱥᱠᱟᱹᱧ ᱵᱩᱡᱷᱟᱹᱣᱟ ᱯᱟᱨᱠᱤᱧ ᱪᱟᱞᱟᱜᱼᱟ ᱩᱱᱠᱩ ᱜᱮᱠᱚ ᱧᱮᱞ ᱠᱚᱣᱟ ᱡᱮᱭᱥᱮ ᱠᱮᱛᱟᱱ ᱢᱟᱨᱪ ᱨᱮ ᱦᱩᱭᱩᱜᱼᱟ ᱥᱮ ᱩᱱ ᱡᱚᱠᱷᱚᱱ ᱢᱟ ᱩᱱᱟᱹᱜ ᱞᱟᱭᱤᱴ ᱠᱮ ᱥᱟᱛ ᱩᱱᱟᱹᱜ ᱨᱟᱹᱥᱠᱟᱹ ᱵᱩᱡᱷᱟᱹᱜᱼᱟ ᱩᱱᱟᱹᱜ ᱵᱮᱥ ᱱᱟᱯᱟᱭ ᱵᱩᱡᱷᱟᱹᱜᱼᱟ ᱞᱟᱭᱤᱴ ᱠᱚᱢ ᱧᱮᱞᱟ ᱯᱷᱤᱨ ᱚᱸᱰᱮᱱᱟᱜ ᱞᱩᱠ ᱜᱮ ᱯᱩᱨᱟᱹ ᱵᱚᱫᱚᱞ ᱜᱚᱫᱚᱜᱼᱟ ᱚᱸᱰᱮᱱᱟᱜ ᱡᱟᱦᱟᱸ ᱛᱤᱱᱟᱹᱜ ᱜᱮ ᱢᱮᱱᱟᱜᱼᱟ ᱥᱮ ᱚᱱᱟ ᱡᱟᱭᱜᱟ ᱜᱮ ᱯᱩᱨᱟᱹ ᱠᱚ ᱵᱚᱫᱚᱞ ᱜᱚᱫ ᱠᱟᱜ ᱞᱟᱹᱭ ᱛᱮ ᱚᱱᱟ ᱞᱟᱹᱜᱤᱫ ᱤᱧ ᱫᱚ ᱟᱹᱰᱤ ᱨᱟᱹᱥᱠᱟᱹ ᱜᱤᱧ ᱵᱩᱡᱷᱟᱹᱣᱟ